ᱮᱱᱮᱡ ᱥᱮᱨᱮᱧ ᱟᱨ ᱚᱲᱟᱜ ᱯᱚᱛᱟᱣ ᱠᱚᱫᱚ ᱟᱵᱚ ᱟᱛᱳ ᱴᱚᱞᱟ ᱠᱚᱨᱮᱜ ᱫᱚ ᱟᱹᱰᱤ ᱟᱭᱢᱟ ᱜᱮ ᱧᱮᱞ ᱧᱟᱢᱚᱜ ᱜᱮᱭᱟ ᱪᱮᱫᱟᱜ ᱥᱮ ᱟᱵᱚ ᱦᱚᱲ ᱫᱚ ᱟᱹᱰᱤ ᱥᱟᱯᱷᱟ ᱥᱟᱯᱷᱤ ᱛᱟᱦᱮᱸ ᱨᱮᱱᱟᱜ ᱵᱚᱱ ᱨᱤᱠᱟᱹᱭ ᱜᱮᱭᱟ ᱤᱱᱟᱹᱛᱮ ᱟᱵᱚ ᱫᱚ ᱚᱲᱟᱜ ᱯᱚᱛᱟᱣ ᱥᱮ ᱨᱟᱹᱥᱠᱟᱹᱨᱮ ᱛᱟᱦᱮᱱ ᱞᱟᱹᱜᱤᱫ ᱮᱱᱮᱡ ᱥᱮᱨᱮᱧ ᱦᱚᱸᱵᱚᱱ ᱠᱩᱥᱤᱭᱟᱜᱼᱟ